ᱤᱧ ᱢᱤᱫᱴᱮᱱ ᱯᱨᱚᱰᱟᱠᱴ ᱤᱧ ᱦᱟᱛᱟᱣ ᱞᱮᱫᱟ ᱚᱱᱟ ᱫᱚ ᱦᱩᱭᱩᱜ ᱠᱟᱱᱟ ᱟᱭᱨᱚᱱ ᱚᱱᱟ ᱟᱭᱨᱚᱱ ᱠᱤᱪᱷᱩ ᱫᱤᱱ ᱵᱮᱵᱚᱦᱟᱨ ᱠᱟᱛᱮᱫ ᱜᱮ ᱱᱚᱥᱴᱚᱭᱮᱱᱟ ᱫᱚᱠᱟᱱ ᱨᱮ ᱡᱚᱠᱷᱚᱱ ᱦᱟᱛᱟᱣ ᱥᱚᱢᱚᱭ ᱛᱚᱠᱷᱚᱱ ᱫᱚᱠᱚ ᱢᱮᱱᱫᱟ ᱟᱹᱰᱤ ᱵᱷᱟᱹᱜᱤᱭᱟ ᱠᱤᱱᱛᱩ ᱳᱭ ᱵᱟᱨ ᱯᱮ ᱫᱤᱱ ᱦᱩᱭᱮᱱᱟ ᱚᱱᱟ ᱟᱭᱨᱚᱱ ᱠᱤᱪᱨᱤᱡᱽ ᱜᱮᱵᱟᱝ ᱟᱭᱨᱚᱱᱚᱜ ᱠᱟᱱᱟ ᱠᱤᱪᱨᱤᱡᱽ ᱡᱮᱢᱚᱱ ᱪᱟᱠᱲᱟ ᱪᱚᱠᱲᱚ ᱛᱟᱦᱮᱱ ᱠᱟᱱᱟ ᱚᱱᱠᱟᱜᱮ ᱚᱱᱟ ᱛᱟᱦᱮᱱ ᱠᱟᱱᱟ